ᱤᱧ ᱥᱟᱢᱚᱞᱟ ᱠᱷᱚᱱᱟᱜ ᱤᱧ ᱞᱟᱹᱭᱮᱜᱼᱟ ᱟᱢ ᱡᱮᱨᱚᱠᱥ ᱫᱚᱠᱟᱱ ᱨᱤᱱᱤᱡ ᱠᱟᱱ ᱜᱮᱭᱟᱢ ᱥᱮ ᱚ ᱦᱮᱸ ᱛᱳ ᱯᱷᱳᱴᱳ ᱛᱩᱞᱟᱹᱣ ᱵᱟᱲᱟ ᱠᱚᱜᱮᱭᱟ ᱯᱮ ᱟᱨ ᱞᱮᱢᱤᱞᱮᱥᱚᱱ ᱠᱚ ᱦᱮᱸ ᱛᱳ ᱯᱟᱥᱯᱳᱴ ᱥᱟᱹᱭᱤᱡ ᱯᱷᱳᱴᱳᱜ ᱞᱟᱹᱜᱤᱫ ᱤᱧ ᱟᱫᱚ ᱪᱟᱞᱟᱜ ᱤᱧ ᱫᱚᱠᱟᱱ ᱠᱷᱩᱞᱟᱹᱣ ᱛᱟᱦᱮᱱᱟ ᱥᱮ ᱵᱟᱝ ᱢᱟᱱᱮ ᱛᱮᱦᱮᱧ ᱜᱮ ᱦᱟᱜ ᱫᱷᱤᱱᱟᱹᱱ ᱥᱮᱫ ᱤᱧ ᱪᱟᱞᱟᱜᱼᱟ ᱟᱨ ᱟᱨ ᱰᱚᱠᱩᱢᱮᱱᱥ ᱠᱚ ᱡᱮᱨᱚᱠᱥ ᱟᱹᱧ ᱠᱟᱹᱴᱤᱡ ᱤᱭᱟᱹᱨᱮ ᱞᱟᱜᱟᱜ ᱠᱟᱱᱟ ᱛᱤᱱᱟᱹᱜ ᱠᱟᱛᱮᱫ ᱟᱨ ᱯᱷᱳᱴᱳ ᱪᱷᱚ ᱠᱳᱯᱤ ᱡᱩᱫᱤᱧ ᱳᱰᱳᱠ ᱦᱚᱪᱳᱭᱟ ᱪᱚᱞᱤᱥ ᱴᱟᱠᱟ ᱡᱮᱨᱚᱠᱥ ᱞᱟᱹᱜᱤᱫ ᱚ ᱯᱟᱸᱪ ᱴᱟᱠᱟ ᱠᱟᱛᱮᱫ ᱚ ᱦᱮᱸᱛᱳ ᱚᱱᱟ ᱜᱮᱧ ᱞᱟᱹᱭᱮᱫ ᱛᱟᱦᱮᱱᱟ

ᱦᱮᱸ ᱛᱳ ᱦᱮᱸ ᱛᱳ